ᱢᱤᱫᱴᱟᱝ ᱯᱮᱱᱴᱤᱝ ᱮᱛᱚᱦᱚᱵ ᱞᱟᱹᱜᱤᱫ ᱟᱢ ᱚᱠᱟ ᱦᱚᱨᱟᱢ ᱵᱮᱵᱚᱦᱟᱨᱟ ᱢᱤᱫᱴᱟᱝ ᱯᱮᱱᱴᱤᱝ ᱞᱟᱹᱜᱤᱫ ᱛᱮᱫᱚ ᱤᱧ ᱫᱚ ᱡᱟ ᱥᱟᱯᱟᱵᱽ ᱠᱚ ᱞᱟᱜᱟᱣ ᱤᱧᱟᱹ ᱚᱱᱟ ᱠᱚᱫᱚ ᱦᱩᱭᱩᱜ ᱠᱟᱱᱟ ᱡᱮ ᱨᱟᱵᱟᱰ ᱯᱮᱱᱥᱤᱞ ᱚᱞ ᱪᱷᱚᱞᱟ ᱛᱟᱨᱯᱚᱨ ᱥᱠᱮᱪ ᱯᱮᱱ ᱛᱟᱨᱯᱚᱨ ᱛᱩᱞᱤ ᱠᱚ ᱮᱢᱟᱱᱮᱢᱚᱱ ᱵᱮᱵᱚᱦᱟᱨ ᱤᱧᱟᱹ ᱱᱤᱭᱟᱹ ᱠᱩᱡ ᱯᱮᱱᱴᱤᱝ ᱠᱚᱨᱟᱣ ᱞᱟᱹᱜᱤᱫ ᱛᱮ ᱥᱮᱭ ᱡᱚᱱᱮᱜᱮ ᱛᱚ ᱪᱮᱫ ᱞᱮᱠᱟ ᱯᱮᱱᱴᱤᱝ ᱥᱮ ᱪᱷᱚᱵᱤᱧ ᱟᱸᱠᱟᱣ ᱞᱮᱠᱷᱟᱱ ᱚᱲᱟᱜ ᱦᱚᱲ ᱵᱷᱟᱜᱮ ᱠᱚ ᱢᱤᱛᱟᱹᱧᱟ ᱥᱮ ᱢᱚᱡᱽ ᱠᱚ ᱢᱤᱛᱟᱹᱧᱟᱹ ᱥᱮ ᱢᱚᱡᱽ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱚᱱᱟ ᱠᱚ ᱞᱟᱹᱭᱟ ᱛᱚ ᱤᱧ ᱢᱟᱱᱮ ᱤᱧᱫᱚ ᱟᱸᱠᱟᱣ ᱞᱟᱹᱜᱤᱫ ᱛᱮ ᱯᱨᱚᱛᱷᱚᱢ ᱫᱚ ᱞᱮᱴ ᱢᱟᱱᱮ ᱯᱮᱱᱥᱤᱞ ᱜᱮᱧ ᱵᱮᱵᱚᱦᱟᱨᱟ ᱯᱨᱚᱛᱷᱚᱢ ᱟᱸᱠᱟᱣ ᱠᱟᱛᱮ ᱮᱭ ᱫᱷᱚᱨᱚ ᱥᱠᱮᱪ ᱯᱮᱱᱤᱧ ᱦᱟᱛᱟᱣ ᱠᱮᱫᱟ ᱥᱠᱮᱪ ᱯᱮᱱ ᱛᱚ ᱚᱱᱟᱛᱮ ᱨᱚᱝ ᱢᱟᱱᱮ ᱠᱟᱞᱟᱨ ᱮᱢ ᱞᱮᱠᱷᱟᱱ ᱦᱟᱱᱟ ᱢᱤᱫᱴᱟᱝ ᱠᱟᱞᱟᱨ ᱱᱤᱭᱟᱹ ᱢᱤᱫᱴᱟᱝ ᱠᱟᱞᱟᱨ ᱮᱢ ᱠᱟᱛᱮ ᱤᱧ ᱢᱚᱡᱽ ᱛᱮ ᱨᱚᱝ ᱵᱟᱲᱟ ᱠᱟᱛᱮ ᱛᱚ ᱛᱩᱞᱤ ᱛᱮᱦᱚᱧ ᱟᱸᱠᱷᱟᱣ ᱢᱟᱱᱮ ᱨᱚᱝ ᱜᱮᱭᱟᱹᱧ ᱛᱚ ᱵᱷᱟᱱᱟᱨ ᱛᱮ ᱟᱸᱠᱟᱣ ᱢᱮᱥᱟ ᱞᱮᱠᱷᱟᱱ ᱟᱹᱰᱤ ᱢᱚ ᱜᱮ ᱧᱮᱞᱚᱜᱼᱟ ᱛᱚ ᱚᱱᱟ ᱠᱚ ᱧᱮᱞ ᱠᱟᱛᱮ ᱥᱮ ᱜᱚᱜᱚ ᱛᱟᱠᱚ ᱥᱮ ᱵᱟᱵᱟ ᱛᱟᱠᱚ ᱢᱚᱡᱽ ᱜᱮᱠᱚ ᱢᱤᱛᱟᱹᱧᱟ ᱡᱮ ᱟᱹᱰᱤ ᱢᱚᱡᱽ ᱦᱩᱭᱟᱠᱟᱱ ᱛᱟᱢᱟ ᱱᱤᱭᱟᱹ ᱟᱸᱠᱟᱣ ᱫᱚ ᱟᱹᱰᱤ ᱢᱚᱡᱽ ᱜᱮ ᱧᱮᱞᱚᱜ ᱠᱟᱱᱟ